ᱥᱩᱨᱼᱥᱩᱯᱩᱨ ᱢᱮᱱᱫᱚ ᱤᱧ ᱚᱱᱠᱟ ᱫᱚ ᱟᱵᱚᱣᱟᱜ ᱥᱩᱨᱼᱥᱩᱯᱩᱨ ᱯᱚᱱᱚᱛ ᱫᱚ ᱦᱚᱞᱟ ᱢᱟᱫᱷᱮᱨ ᱜᱮ ᱫᱤᱞᱞᱤᱧ ᱪᱟᱞᱟᱣ ᱞᱮᱱᱟ ᱫᱤᱞᱞᱤ ᱨᱮ ᱚᱸᱰᱮ ᱟᱹᱰᱤ ᱱᱟᱯᱟᱭ ᱱᱟᱯᱟᱭ ᱧᱮᱧᱮᱞᱟᱜ ᱡᱟᱭᱜᱟ ᱠᱚ ᱢᱮᱱᱟᱜᱼᱟ ᱚᱱᱟᱠᱚᱧ ᱫᱟᱬᱟ ᱠᱮᱜᱼᱟ ᱡᱮᱞᱮᱠᱟ ᱞᱟᱞ ᱠᱮᱞᱞᱟ ᱚᱱᱟ ᱠᱚᱨᱮᱧ ᱫᱟᱬᱟ ᱠᱮᱜᱼᱟ ᱤᱱᱰᱤᱭᱟ ᱜᱮᱴ ᱫᱤᱞᱞᱤ ᱜᱮᱴ ᱠᱚᱨᱤᱧ ᱫᱟᱬᱟ ᱠᱮᱜᱼᱟᱹᱧ ᱚᱸᱰᱮ ᱫᱚ ᱟᱹᱰᱤ ᱪᱮᱦᱨᱟ ᱧᱮᱧᱮᱞ ᱞᱮᱠᱟ ᱧᱮᱧᱮᱞᱚᱢ ᱜᱮ ᱢᱮᱱᱟᱜᱼᱟ ᱡᱟᱭᱜᱟ ᱠᱚ ᱟᱹᱰᱤ ᱪᱮᱨᱦᱟ ᱫᱚᱢᱮ ᱦᱚᱲ ᱫᱟᱬᱟᱱ ᱠᱚ ᱪᱟᱞᱟᱜᱼᱟ ᱚᱱᱛᱮ ᱚᱱᱟ ᱠᱚᱨᱮ ᱟᱜᱨᱟᱧ ᱪᱟᱞᱟᱣ ᱞᱮᱱᱟ ᱟᱜᱨᱟ ᱨᱮ ᱛᱟᱡᱽ ᱢᱚᱦᱚᱞ ᱯᱷᱮᱢᱟᱥ ᱜᱮᱭᱟ ᱛᱟᱡᱽᱢᱚᱦᱚᱞ ᱟᱨ ᱡᱟᱦᱟᱸᱭ ᱵᱮᱱᱟᱣ ᱠᱟᱜᱼᱟ ᱚᱸᱰᱮ ᱦᱚᱸ ᱫᱚᱢᱮ ᱦᱚᱲ ᱧᱮᱧᱮᱞ ᱠᱚ ᱪᱟᱞᱟᱜᱼᱟ ᱦᱟᱨᱦᱮ ᱨᱮᱱ ᱴᱩᱨᱤᱥᱴ ᱠᱚᱠᱚ ᱦᱤᱡᱩᱜᱼᱟᱠᱚ ᱟᱹᱰᱤ ᱥᱟᱸᱜᱮ ᱟᱨ ᱚᱱᱟ ᱫᱚ ᱟᱹᱰᱤ ᱪᱮᱨᱦᱟ ᱡᱟᱭᱜᱟ ᱠᱟᱱᱟ ᱟᱹᱰᱤ ᱢᱟᱨᱟᱝ ᱢᱚᱦᱚᱞ ᱠᱟᱱᱟ ᱟᱹᱰᱤ ᱢᱟᱨᱟᱝ ᱚᱲᱟᱜ ᱠᱟᱱᱟ

ᱯᱩᱬ ᱜᱮᱭᱟ ᱚᱱᱟ ᱦᱚᱸ ᱟᱵᱚ ᱥᱤᱧᱚᱛ ᱫᱤᱥᱚᱢ ᱨᱮ ᱯᱩᱨᱟᱹ ᱯᱷᱮᱢᱟᱥ ᱜᱮᱭᱟ ᱯᱟᱨᱥᱤᱛ ᱜᱮᱭᱟ ᱵᱟᱨᱦᱮ ᱵᱟᱨᱦᱮ ᱮᱴᱟᱜ ᱫᱤᱥᱚᱢ ᱵᱟᱨᱦᱮ ᱫᱤᱥᱚᱢ ᱠᱚᱨᱮᱱ ᱦᱚᱲ ᱦᱚᱸ ᱵᱟᱲᱟᱭᱟᱠᱚ ᱚᱱᱟ ᱛᱟᱡᱽᱢᱚᱦᱚᱞ ᱫᱚ ᱟᱨ ᱟᱹᱰᱤ ᱧᱩᱛᱩᱢᱟᱱ ᱜᱮᱭᱟ ᱚᱸᱰᱮᱧ ᱧᱮᱞ ᱠᱮᱜᱼᱟ ᱟᱹᱰᱤ ᱫᱤᱱ ᱛᱤᱥ ᱦᱚᱸ ᱵᱟᱹᱧ ᱪᱟᱞᱟᱣ ᱞᱮᱱᱟ ᱪᱟᱞᱟᱣ ᱠᱮᱜᱼᱟᱹᱧ ᱧᱮᱞ ᱦᱮᱡ ᱮᱱᱟᱹᱧ ᱟᱹᱰᱤ ᱟᱹᱰᱤ ᱵᱮᱥ ᱵᱩᱡᱷᱟᱹᱣᱱᱟ ᱧᱮᱞ ᱛᱚᱨᱟ ᱟᱹᱰᱤ ᱠᱩᱥᱤᱧ ᱵᱩᱡᱷᱟᱹᱣ ᱠᱮᱜᱼᱟ ᱟᱹᱰᱤ ᱱᱟᱯᱟᱭ ᱢᱚᱱᱮ ᱨᱤᱧ ᱟᱹᱭᱠᱟᱹᱣ ᱠᱮᱜᱼᱟ ᱟᱨ ᱟᱨᱚ ᱪᱟᱞᱟᱜ ᱟᱨᱚ ᱡᱟᱦᱟᱸᱛᱤᱥ ᱪᱟᱞᱟᱜ ᱨᱮᱱᱟᱜ ᱤᱧ ᱩᱭᱦᱟᱹᱨᱟᱠᱟᱫᱼᱟ ᱟᱨᱚᱧ ᱪᱟᱞᱟᱜᱼᱟ ᱟᱨᱚ ᱫᱚᱦᱲᱟ ᱛᱮ ᱟᱨᱚ ᱧᱮᱞ ᱟᱹᱜᱩᱭᱟᱹᱧ ᱟᱨᱚ ᱜᱤᱫᱽᱨᱟᱹᱼᱯᱤᱫᱽᱨᱟᱹ ᱦᱩᱧ ᱤᱫᱤ ᱠᱚᱣᱟ ᱧᱮᱞ ᱦᱚᱪᱚ ᱠᱚᱣᱟᱹᱧ ᱟᱨᱚ ᱜᱟᱛᱮ ᱠᱚ ᱥᱟᱶ ᱦᱩᱧ ᱪᱟᱞᱟᱜᱼᱟ ᱫᱟᱬᱟᱱ ᱡᱟᱦᱟᱸ ᱛᱤᱱ ᱜᱮ ᱫᱟᱬᱟᱱ ᱨᱮᱱᱟᱜ ᱥᱚᱢᱚᱭᱤᱧ ᱧᱟᱢ ᱠᱷᱟᱱ ᱚᱱᱛᱮ ᱪᱟᱞᱟᱜᱼᱟᱞᱮ ᱚᱱᱟ ᱞᱟᱹᱜᱤᱫ ᱚᱱᱛᱮ ᱚᱱᱛᱮ ᱨᱮ ᱯᱩᱨᱟᱹ ᱨᱟᱹᱥᱠᱟᱹᱭᱟᱞᱮ ᱨᱚᱢᱚᱡᱟᱞᱮ ᱫᱟᱬᱟ ᱟᱹᱜᱩᱭᱟᱞᱮ ᱚᱱᱟ ᱠᱚ ᱡᱚᱛᱚᱞᱮ ᱧᱮᱞ ᱟᱹᱜᱩᱭᱟᱞᱮ ᱜᱟᱛᱮ ᱠᱚ ᱥᱟᱶ ᱮᱠᱞᱟ ᱪᱟᱞᱟᱣ ᱟᱨ ᱜᱟᱛᱮ ᱠᱚ ᱥᱟᱶ ᱪᱟᱞᱟᱣ ᱫᱚ ᱟᱹᱰᱤ ᱚᱱᱛᱚᱨ ᱫᱷᱟᱨᱟ ᱜᱮᱭᱟ ᱚᱱᱟ ᱠᱚᱨᱮ ᱛᱟᱡᱽ ᱢᱚᱦᱚᱞ ᱟᱵᱚ ᱥᱤᱧᱚᱛ ᱨᱮ ᱥᱮ ᱵᱷᱟᱨᱚᱛ ᱫᱤᱥᱚᱢ ᱨᱮ ᱟᱹᱰᱤ ᱯᱷᱮᱢᱟᱥ ᱯᱷᱮᱢᱟᱥ ᱡᱟᱭᱜᱟ ᱠᱚ ᱢᱮᱱᱟᱜᱼᱟ ᱧᱮᱧᱮᱞᱟᱱ ᱡᱟᱭᱜᱟ ᱠᱚ ᱫᱟᱬᱟ ᱦᱮᱸ ᱵᱮᱝᱜᱚᱞ ᱠᱚᱨᱮ ᱫᱚᱨᱭᱟ ᱫᱷᱟᱨᱮ ᱠᱚᱨᱮ ᱦᱚᱸ ᱟᱹᱰᱤ ᱪᱮᱦᱨᱟ ᱡᱟᱭᱜᱟ ᱠᱚ ᱢᱮᱱᱟᱜᱼᱟ ᱚᱱᱟ ᱠᱚᱨᱮ ᱦᱚᱲ ᱫᱟᱬᱟᱱ ᱠᱚ ᱪᱟᱞᱟᱜ ᱜᱮᱭᱟ ᱠᱚ ᱚᱱᱟ ᱠᱚᱨᱮ ᱦᱚᱸ ᱫᱟᱬᱟᱱ ᱪᱟᱞᱟᱜ ᱜᱤᱭᱟᱹᱧ